ᱤᱧ ᱱᱤᱨᱢᱚᱞᱟ ᱠᱤᱥᱠᱩ ᱤᱧ ᱢᱤᱫᱴᱟᱝ ᱰᱨᱮᱥ ᱤᱧ ᱚᱰᱟᱨ ᱞᱮᱫᱟ ᱱᱤᱛ ᱦᱟᱹᱵᱤᱡ ᱛᱮ ᱤᱧ ᱴᱷᱮᱱ ᱵᱟᱝ ᱥᱮᱴᱮᱨ ᱠᱟᱱᱟ ᱚᱱᱟ ᱫᱚ ᱜᱩᱜᱳᱞ ᱯᱮ ᱛᱮᱧ ᱠᱩᱞ ᱞᱮᱫᱟ ᱠᱤᱱᱛᱩ ᱟᱯᱮ ᱴᱷᱮᱱ ᱱᱤᱛ ᱦᱟᱹᱵᱤᱡ ᱛᱮ ᱪᱮᱫ ᱠᱷᱟᱹᱛᱤᱨ ᱵᱟᱝ ᱥᱮᱴᱮᱨ ᱠᱟᱱᱟ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱥᱮ ᱟᱯᱮᱭᱟᱜ ᱯᱷᱳᱱ ᱮᱸᱴᱠᱮᱴᱚᱬᱮ ᱠᱷᱟᱹᱛᱤᱨ ᱵᱟᱝ ᱥᱮᱴᱮᱨ ᱠᱟᱱᱟ ᱚᱱᱟ ᱠᱚ ᱞᱟᱹᱜᱤᱫ ᱛᱮ ᱧᱮᱞᱯᱮ ᱤᱧᱟᱹᱜ ᱞᱚᱜᱚᱱ ᱰᱨᱮᱥ ᱞᱚᱜᱚᱱ ᱥᱮᱴᱮᱨᱚᱜ ᱢᱟ ᱚᱱᱟ ᱛᱮᱜᱮ ᱱᱚᱣᱟ ᱠᱷᱟᱹᱛᱤᱨ ᱛᱮ ᱟᱨᱚ ᱤᱧᱟᱹᱜ ᱫᱚ ᱵᱟᱝ ᱥᱮ ᱟᱨᱚ ᱡᱟᱦᱟᱭᱟᱜ ᱦᱚᱸ ᱯᱨᱚᱵᱞᱮᱢ ᱦᱩᱭ ᱫᱟᱲᱮᱭᱟᱜᱼᱟ ᱚᱱᱟᱜᱮ ᱤᱧ ᱡᱟᱦᱟᱸ ᱩᱥᱟᱹᱨᱟ ᱠᱚᱨᱟᱣ ᱯᱮ